ᱦᱮᱞᱳ ᱩᱵᱮᱨ ᱚᱠᱟᱨᱮ ᱢᱮᱱᱟᱢᱟ ᱤᱧᱟᱹᱜ ᱫᱮᱡᱚᱜ ᱴᱷᱟᱶ ᱦᱟᱱᱮ ᱜᱷᱟᱹᱣᱲᱟᱹ ᱪᱚᱠᱨᱤᱧ ᱞᱟᱹᱭᱞᱮᱫ ᱛᱟᱦᱮᱱᱟ ᱟᱨ ᱱᱤᱛᱚᱜ ᱫᱷᱟᱹᱵᱤᱡ ᱱᱚᱰᱮ ᱦᱚᱸ ᱵᱟᱢ ᱥᱮᱴᱮᱨ ᱠᱟᱱᱟ ᱩᱱᱟᱹᱜ ᱵᱤᱞᱚᱢ ᱨᱮᱭᱟᱜ ᱠᱟᱨᱚᱱ ᱫᱚ ᱪᱮᱫ ᱴᱷᱤᱠᱟ ᱤᱧ ᱱᱤᱛᱚᱜ ᱱᱚᱣᱟ ᱴᱤᱨᱠᱤ ᱪᱷᱚᱠ ᱨᱮ ᱢᱤᱱᱟᱹᱧᱟ ᱟᱢ ᱞᱚᱜᱚᱱ ᱛᱮ ᱞᱚᱜᱚᱱ ᱱᱚᱰᱮ ᱴᱤᱨᱠᱤ ᱪᱷᱚᱠᱨᱮᱢ ᱥᱮᱴᱮᱨᱚᱜᱼᱟ ᱟᱨ ᱵᱟᱝᱠᱷᱟᱱ ᱫᱚ ᱱᱚᱣᱟ ᱵᱩᱠᱤᱝ ᱤᱧ ᱠᱮᱱᱥᱮᱞ ᱮᱫᱟ